ᱠᱩᱲᱤ ᱛᱤᱨᱞᱟᱹ ᱥᱮ ᱠᱩᱲᱤ ᱜᱤᱫᱽᱨᱟᱹ ᱠᱚᱣᱟᱜ ᱫᱚ ᱤᱥᱤᱱᱼᱵᱟᱥᱟᱝ ᱡᱚᱜ ᱨᱟᱪᱟ ᱵᱟᱹᱴᱤ ᱜᱟᱥᱟᱣᱼᱢᱟᱡᱟᱣ ᱟᱨ ᱡᱮᱨᱮᱲᱼᱯᱚᱛᱟᱣ ᱠᱚ ᱛᱟᱦᱮᱱᱟ ᱟᱨ ᱱᱚᱝᱠᱟ ᱜᱮ ᱠᱚᱲᱟ ᱜᱤᱫᱽᱨᱟᱹ ᱥᱮ ᱦᱮᱨᱮᱞ ᱦᱚᱛᱮ ᱛᱮ ᱛᱮᱭᱟᱜ ᱫᱟᱹᱭᱠᱟᱹ ᱫᱚ ᱦᱩᱭᱩᱜ ᱠᱟᱱᱟ ᱥᱩᱭᱩᱜ ᱠᱚ ᱚᱲᱟᱜ ᱫᱟᱞᱚᱵᱽ ᱠᱚ ᱥᱟᱦᱟᱱ ᱯᱟᱲᱟᱜ ᱠᱚ ᱡᱷᱟᱹᱱᱴᱤ ᱮᱴᱮᱫ ᱠᱚ ᱚᱱᱮ ᱚᱱᱟ ᱠᱚᱫᱚ ᱠᱚᱲᱟ ᱥᱮ ᱦᱮᱨᱮᱞ ᱦᱚᱛᱮ ᱛᱮ ᱱᱩᱠᱩᱣᱟᱜ ᱫᱟᱹᱭᱠᱟᱹ ᱠᱟᱱᱟ ᱚᱱᱟ ᱫᱚ ᱠᱩᱲᱤ ᱫᱚ ᱵᱟᱠᱚ ᱫᱟᱲᱮᱭᱟᱜᱼᱟ ᱠᱩᱲᱤ ᱫᱚ ᱵᱟᱠᱚ ᱠᱟᱹᱢᱤ ᱫᱟᱲᱮᱭᱟᱜᱼᱟ ᱟᱨ ᱵᱟᱫᱽ ᱵᱟᱹᱠᱤ ᱡᱚᱛᱚ ᱠᱷᱮᱹᱞ ᱜᱮ ᱠᱩᱲᱤ ᱦᱚᱸᱠᱚ ᱠᱷᱮᱹᱞ ᱫᱟᱲᱮᱭᱟᱜᱼᱟ ᱠᱚᱲᱟ ᱦᱚᱸᱠᱚ ᱠᱷᱮᱹᱞ ᱫᱟᱲᱮᱭᱟᱜᱼᱟ ᱦᱩᱭᱮᱱᱟ ᱤᱭᱟᱹ ᱦᱩᱭᱮᱱᱟ ᱚᱱᱟ ᱤᱭᱟᱹ ᱠᱚ ᱠᱚ ᱚᱱᱟ ᱠᱚᱫᱚ ᱠᱚᱲᱟᱼᱠᱩᱲᱤ ᱡᱚᱛᱚᱠᱚ ᱠᱷᱮᱹᱞ ᱫᱟᱲᱮᱭᱟᱜᱼᱟ ᱢᱮᱱᱠᱷᱟᱱ ᱠᱤᱪᱷᱩ ᱜᱟᱱ ᱡᱮᱢᱚᱱ ᱠᱚᱲᱟ ᱜᱤᱫᱽᱨᱟᱹ ᱠᱚᱫᱚ ᱚᱲᱟᱜ ᱫᱟᱞᱚᱵᱽ ᱥᱮ ᱡᱷᱟᱹᱱᱴᱤ ᱮᱴᱮᱫ ᱥᱮ ᱤᱭᱟᱹ ᱠᱚᱫᱚ ᱚᱱᱟ ᱥᱤᱭᱩᱜ ᱠᱚᱫᱚ ᱠᱩᱲᱤ ᱫᱚ ᱵᱟᱠᱚ ᱫᱟᱲᱮᱭᱟᱜᱼᱟ ᱠᱚᱲᱟ ᱜᱮᱠᱚ ᱫᱟᱲᱮᱭᱟᱜᱼᱟ